ᱵᱟᱸᱠᱩᱲᱟ ᱡᱮᱞᱟ ᱡᱟᱦᱟᱸ ᱤᱧ ᱫᱚ ᱜᱤᱨᱟᱹᱵᱟᱹᱥᱤ ᱦᱚᱲ ᱱᱚᱣᱟ ᱵᱟᱸᱠᱩᱲᱟ ᱡᱮᱞᱟ ᱨᱮ ᱧᱮᱞᱚᱜᱚᱜ ᱠᱟᱱᱟ ᱨᱟᱡᱽ ᱟᱹᱨᱤ ᱨᱮᱱ ᱡᱟᱦᱟᱸᱭ ᱱᱩᱠᱩ ᱥᱚᱨᱠᱟᱨ ᱱᱚᱰᱮ ᱧᱮᱞᱚᱜᱚᱜ ᱠᱟᱱᱟ ᱡᱟᱥᱛᱤ ᱠᱟᱭᱛᱮ ᱟᱛᱳ ᱚᱲᱟᱜ ᱨᱮ ᱡᱟᱦᱟᱸ ᱫᱚ ᱟᱛᱳ ᱚᱲᱟᱜ ᱨᱮ ᱮᱱᱟᱱᱟᱜ ᱟᱛᱳᱼᱟᱛᱳ ᱜᱮ ᱰᱷᱟᱹᱞᱟᱹᱭ ᱨᱟᱥᱛᱟ ᱠᱚ ᱵᱷᱟᱞᱮ ᱠᱚ ᱡᱩᱛ ᱠᱟᱫᱟ ᱟᱨ ᱱᱤᱛᱳᱜ ᱟᱛᱳ ᱚᱲᱟᱜ ᱨᱮ ᱚᱲᱟᱜ ᱚᱲᱟᱜ ᱠᱚᱞ ᱠᱚ ᱮᱢᱟ ᱠᱚ ᱠᱟᱱᱟ ᱡᱟᱛᱮ ᱫᱟᱜ ᱠᱚ ᱧᱟᱢ ᱢᱟ ᱡᱚᱛᱚ ᱦᱚᱲ ᱫᱩᱣᱟᱹᱨ ᱨᱮ ᱫᱩᱣᱟᱹᱨ ᱨᱮ ᱟᱨ ᱱᱚᱣᱟ ᱞᱮᱠᱟᱛᱮ ᱟᱹᱰᱤ ᱱᱟᱯᱟᱭ ᱵᱮᱵᱚᱥᱛᱟ ᱥᱟᱺᱜᱤᱧ ᱪᱟᱞᱟᱜ ᱵᱟᱝ ᱦᱩᱭᱩᱜᱼᱟ ᱫᱟᱜ ᱴᱤᱭᱩᱠᱚᱞ ᱴᱷᱤᱠ ᱴᱷᱤᱠ ᱟᱠᱚ ᱚᱲᱟᱜ ᱨᱮᱠᱚ ᱵᱟᱹᱭᱥᱟᱹᱣ ᱠᱚ ᱠᱟᱱᱟ ᱱᱚᱣᱟ ᱞᱮᱠᱟᱛᱮ ᱤᱧ ᱫᱩᱧ ᱢᱮᱱᱟ ᱱᱩᱭ ᱥᱚᱨᱠᱟᱨ ᱱᱟᱦᱟᱜ ᱥᱚᱨᱠᱟᱨ ᱟᱹᱰᱤ ᱱᱟᱯᱟᱭᱮ ᱠᱟᱢᱤᱭ ᱫᱟ ᱟᱨᱚ ᱱᱩᱠᱩ ᱱᱚᱣᱟ ᱥᱚᱨᱠᱟᱨ ᱠᱚᱨᱮᱜ ᱡᱟᱦᱟᱸᱭ ᱠᱚ ᱢᱮᱱᱟᱜ ᱠᱚᱣᱟ ᱱᱩᱠᱩ ᱠᱚ ᱢᱩᱫᱽ ᱨᱮ ᱤᱧ ᱫᱚ ᱨᱟᱱᱤᱵᱟᱸᱫᱷ ᱵᱤᱫᱷᱟᱱᱥᱚᱵᱷᱟ ᱨᱮᱱ ᱠᱟᱹᱱᱟᱹᱧ ᱡᱳᱥᱱᱟ ᱢᱟᱱᱰᱤ ᱠᱟᱱᱟᱭ ᱵᱤᱫᱷᱟᱭᱚᱠ ᱟᱨ ᱱᱚᱣᱟ ᱮᱞᱟᱠᱟ ᱨᱮᱱ ᱫᱚ ᱟᱨᱦᱚᱸ ᱢᱮᱱᱟᱜ ᱠᱚᱣᱟ ᱱᱩᱠᱩ ᱡᱟᱦᱟᱸᱭ ᱫᱚ ᱢᱮᱛᱟᱜ ᱢᱮᱱᱟᱜ ᱠᱚᱣᱟ ᱟᱨᱦᱚᱸ ᱟᱭᱢᱟ ᱜᱮ ᱦᱮᱸ ᱮᱴᱟᱜ ᱛᱚᱞᱞᱟᱴ ᱨᱮ ᱩᱱᱠᱩᱣᱟᱜ ᱧᱩᱛᱩᱢ ᱫᱚ ᱟᱨ ᱱᱚᱰᱮ ᱩᱱᱠᱩ ᱫᱚ ᱚᱸᱰᱮᱱᱟᱜ ᱚᱱᱛᱮᱱᱟᱜ ᱫᱚ ᱵᱟᱹᱧ ᱞᱟᱹᱭᱟᱜ ᱨᱮᱦᱚᱸ ᱢᱚᱴᱟ ᱢᱩᱴᱤ ᱤᱧᱟᱹᱜ ᱯᱚᱱᱚᱛ ᱡᱮᱞᱟ ᱨᱮᱱ ᱡᱟᱦᱟᱸᱭ ᱥᱚᱵᱷᱟᱫᱷᱤᱯᱚᱛᱤ ᱢᱨᱤᱛᱛᱩᱧᱡᱚᱭ ᱩᱱᱤ ᱦᱚᱸ ᱱᱚᱣᱟ ᱵᱟᱠᱷᱨᱟᱛᱮ ᱟᱹᱰᱤ ᱠᱤᱪᱷᱩ ᱟᱨᱚ ᱩᱱᱱᱚᱭᱚᱱ ᱨᱮᱱᱟᱜᱼᱮ ᱪᱮᱥᱴᱟᱭ ᱫᱟ ᱡᱟᱛᱮ ᱱᱚᱣᱟ ᱥᱚᱦᱚᱨ ᱱᱚᱣᱟ ᱮᱞᱟᱠᱟ ᱠᱚᱨᱮᱫ ᱴᱚᱴᱷᱟ ᱠᱚᱨᱮᱫ ᱡᱚᱛᱚ ᱦᱚᱲᱟᱜ ᱥᱩᱵᱤᱛᱟ ᱦᱮᱸ ᱤᱫᱤ ᱠᱟᱛᱮᱫ ᱱᱤᱛᱳᱜ ᱱᱚᱣᱟ ᱠᱷᱟᱛᱲᱟ ᱛᱚᱞᱞᱟᱴ ᱨᱮᱧ ᱛᱟᱦᱮᱱᱟ ᱱᱚᱣᱟ ᱥᱛᱷᱟᱱᱚᱭᱚ ᱦᱟᱥᱯᱟᱛᱟᱞ ᱥᱮ ᱟᱨ ᱟᱭᱹᱴᱤᱹᱟᱭ ᱠᱚᱞᱮᱡᱽ ᱦᱚᱸᱜᱼᱚ ᱱᱟᱠᱚ ᱱᱟᱯᱟᱭ ᱞᱮᱠᱟ ᱵᱮᱱᱟᱣ ᱠᱟᱱᱟ ᱟᱨ ᱱᱚᱰᱮ ᱟᱭᱢᱟ ᱜᱤᱫᱽᱨᱟᱹᱜᱮ ᱱᱚᱣᱟ ᱟᱭ ᱴᱤ ᱟᱭ ᱠᱚᱞᱮᱡᱽ ᱨᱮ ᱠᱚ ᱱᱟᱱᱟ ᱨᱚᱠᱚᱢ ᱴᱮᱠᱱᱤᱠᱮᱞ ᱠᱚ ᱥᱮᱬᱟ ᱡᱚᱝᱚᱜ ᱠᱟᱱᱟ ᱱᱚᱣᱟ ᱞᱮᱠᱟᱛᱮ ᱱᱚᱣᱟ ᱤᱧᱟᱹᱜ ᱡᱮᱞᱟ ᱫᱚ ᱠᱷᱟᱱ ᱚᱱᱟ ᱥᱟᱱᱟᱢᱟᱜ ᱠᱟᱹᱢᱤ ᱜᱮ ᱵᱷᱟᱜᱮ ᱵᱷᱟᱵᱽ ᱛᱮ ᱟᱨᱩᱜ ᱠᱟᱱᱟ ᱥᱮ ᱩᱱᱱᱚᱛᱤᱜ ᱠᱟᱱᱟ ᱱᱚᱤᱭᱟᱹ ᱜᱮ ᱤᱧ ᱫᱚ ᱟᱹᱰᱤ ᱠᱩᱥᱤ ᱨᱟᱹᱥᱠᱟᱹᱜᱤᱧ ᱵᱩᱡᱷᱟᱹᱣᱟ